ᱦᱮᱸ ᱵᱷᱟᱹᱭ ᱢᱟᱥᱮ ᱚᱠᱚᱭ ᱵᱤᱱ ᱯᱷᱳᱱ ᱠᱟᱜᱼᱟ ᱟᱹᱵᱤᱱ ᱚᱦᱳ ᱰᱟᱠᱛᱚᱨ ᱮᱱᱠᱷᱟᱱ ᱫᱚ ᱪᱮᱫᱞᱮᱠᱟ ᱪᱮᱫ ᱪᱤᱠᱟᱹ ᱞᱮᱠᱷᱟᱱ ᱪᱤᱠᱟᱹᱭᱮᱱᱟ ᱟᱞᱮ ᱰᱟᱠᱛᱚᱨ ᱠᱷᱟᱱᱟᱢᱟ ᱥᱩᱨ ᱨᱮᱢᱟ ᱵᱟᱹᱱᱩᱜ ᱟᱱᱟ ᱥᱟᱺᱜᱤᱧ ᱨᱮᱜᱮ ᱢᱮᱱᱟᱜ ᱞᱮᱭᱟ ᱟᱞᱮ ᱫᱚ ᱨᱩᱣᱟᱹ ᱦᱟᱹᱥᱩ ᱞᱮᱱ ᱠᱷᱟᱱ ᱞᱮ ᱨᱮᱦᱮᱫ ᱥᱮᱦᱮᱫ ᱠᱚᱜᱮ ᱞᱮ ᱨᱟᱱᱮᱜᱼᱟ ᱡᱚᱢ ᱫᱚᱞᱮ ᱡᱚᱢᱮᱫ ᱜᱮᱟ ᱟᱫᱚ ᱚᱱᱮ ᱜᱟᱹᱰᱤᱛᱮ ᱪᱟᱞᱟᱣ ᱞᱮᱱ ᱚᱛᱮᱜ ᱚᱱᱠᱟ ᱫᱚ ᱟᱛᱨᱟ ᱞᱮ ᱚᱰᱳᱠ ᱧᱚᱜᱚᱜᱼᱟ ᱟᱫᱚ ᱥᱩᱵᱤᱫᱟ ᱟᱛᱨᱟ ᱚᱰᱳᱠ ᱠᱟᱛᱮᱫ ᱥᱩᱵᱤᱫᱟ ᱦᱳᱭ ᱚᱱᱠᱟ ᱫᱚᱞᱮ ᱨᱟᱜ ᱦᱚᱢᱚᱨ ᱠᱟᱫ ᱜᱮᱭᱟ ᱰᱟᱠᱛᱚᱨ ᱠᱷᱟᱱᱟ ᱵᱮᱱᱟᱣᱜᱢᱟ ᱢᱮᱱᱛᱮᱫ ᱚᱱᱠᱟ ᱦᱚᱞᱮ ᱢᱮᱜ ᱠᱟᱫ ᱜᱮᱭᱟ ᱟᱨ ᱰᱟᱠᱛᱚᱨ ᱠᱷᱟᱱᱟ ᱥᱮᱫ ᱠᱷᱚᱱᱟᱜ ᱪᱮᱫ ᱚᱱᱠᱟ ᱥᱩᱵᱤᱫᱟ ᱠᱚ ᱢᱮᱱᱟᱜ ᱠᱷᱟᱱ ᱫᱚ ᱞᱟᱹᱭ ᱯᱮᱥᱮᱜ ᱚᱱᱟ ᱦᱳᱭ ᱟᱫᱚ ᱵᱟᱝᱟ ᱟᱫᱚ ᱚᱠᱟᱨᱮ ᱰᱟᱠᱛᱚᱨ ᱠᱷᱟᱱᱟ ᱫᱚᱞᱮ ᱪᱟᱞᱟᱜ ᱠᱟᱱᱟ ᱟᱞᱮᱢᱟ ᱨᱮᱦᱮᱫ ᱥᱮᱦᱮᱫ ᱜᱮᱞᱮ ᱵᱩᱨᱩ ᱠᱷᱚᱱ ᱞᱮ ᱟᱹᱜᱩᱭᱮᱫ ᱛᱮᱞᱮ ᱚᱱᱟ ᱠᱚ ᱛᱮᱜᱮ ᱞᱮ ᱵᱮᱥᱚᱜ ᱠᱟᱱᱟ ᱨᱟᱱ ᱚᱱᱟ ᱦᱚᱸ ᱵᱳᱲᱦᱮᱜ ᱜᱮ ᱡᱟᱦᱟᱱᱟᱜ ᱛᱮᱞᱮ ᱜᱮᱫ ᱧᱚᱜᱚᱜ ᱠᱟᱱᱟ ᱚᱱᱟ ᱯᱩᱨ ᱠᱚᱪᱮᱫ ᱯᱩᱨ ᱠᱚᱪᱚ ᱠᱚ ᱢᱮᱛᱟᱜᱼᱟ ᱚᱱᱟ ᱠᱚ ᱛᱮᱞᱮ ᱛᱟᱯᱟᱜᱚᱜ ᱠᱟᱱᱟ ᱚᱱᱟ ᱠᱚ ᱛᱮᱞᱮ ᱵᱮᱥᱚᱜ ᱠᱟᱱᱟ ᱚᱱᱮ ᱚᱱᱠᱟ ᱰᱟᱠᱛᱚᱨ ᱨᱟᱱ ᱫᱚ ᱦᱳᱭ ᱦᱳᱭ ᱦᱳᱭ ᱦᱳᱭ ᱟᱫᱚ ᱮᱱᱠᱷᱟᱱ ᱫᱚ ᱦᱚᱸ ᱚᱱᱠᱟ ᱰᱟᱠᱛᱚᱨ ᱠᱚ ᱴᱷᱮᱱ ᱠᱷᱚᱱ ᱥᱩᱵᱤᱫᱟ ᱠᱚ ᱧᱟᱢᱚᱜ ᱠᱷᱟᱱ ᱫᱚ ᱮᱱᱠᱷᱟᱱ ᱫᱚ ᱥᱚᱨᱠᱟᱨ ᱯᱟᱥᱴᱟ ᱥᱮᱫ ᱠᱷᱚᱱᱟᱜ ᱦᱚᱸ ᱨᱟᱜ ᱦᱚᱢᱚᱨ ᱦᱩᱭᱩᱜᱼᱟ ᱦᱚᱨ ᱠᱚ ᱵᱤᱨ ᱤᱭᱟᱹ ᱠᱚ ᱱᱟᱯᱟᱭ ᱜᱮ ᱪᱮᱨᱦᱟ ᱞᱮᱠᱟᱛᱮ ᱦᱚᱪᱚᱭᱟᱞᱮ ᱦᱳᱭ ᱦᱳᱭ ᱥᱟᱺᱜᱤᱧ ᱮᱱᱟᱞᱮ ᱦᱳᱭ ᱦᱳᱭ ᱴᱷᱤᱠᱟ ᱱᱚᱜᱼᱚᱸᱭ ᱱᱚᱣᱟ ᱠᱚ ᱱᱤᱛᱳᱜ ᱱᱟᱦᱟᱜ ᱱᱚᱜᱼᱚᱸᱭ ᱥᱚᱨᱠᱟᱨ ᱠᱚ ᱵᱚᱫᱚᱞ ᱟᱠᱟᱱ ᱠᱷᱟᱱ ᱱᱟᱦᱟᱜ ᱡᱟᱦᱟᱱᱟᱜ ᱵᱚᱱ ᱩᱱᱠᱩ ᱴᱷᱮᱱ ᱵᱚᱱ ᱨᱟᱜ ᱦᱚᱢᱚᱨ ᱠᱟᱛᱮᱫ ᱵᱚᱱ ᱞᱟᱹᱭ ᱚᱰᱳᱠᱟ ᱱᱚᱣᱟ ᱠᱚᱫᱚ ᱵᱟᱝᱠᱷᱟᱱ ᱵᱟᱭ ᱜᱟᱱᱚᱜᱼᱟ ᱦᱳᱭ ᱦᱳᱭ ᱦᱮᱸ ᱛᱚᱵᱮ ᱜᱚᱢᱠᱮ ᱢᱟ